ᱤᱧ ᱢᱟᱥᱟᱝᱡᱳᱲ ᱤᱧ ᱥᱮᱱ ᱞᱮᱱᱟ ᱛᱳ ᱢᱟᱥᱟᱝᱡᱳᱲ ᱥᱮᱱ ᱠᱟᱛᱮᱜ ᱜᱟᱛᱮ ᱱᱚᱰᱮ ᱟᱹᱰᱤ ᱢᱚᱸᱡ ᱟᱭᱠᱟᱹᱜ ᱠᱟᱱᱟ ᱚᱱᱟ ᱢᱟᱥᱟᱝᱡᱳᱲ ᱰᱮᱢᱨᱮ ᱤᱥᱴᱤᱢᱟᱨ ᱠᱚ ᱢᱮᱱᱟᱜᱼᱟ ᱚᱱᱰᱮ ᱤᱥᱴᱤᱢᱟᱨ ᱠᱚ ᱪᱟᱞᱟᱜ ᱠᱟᱱᱟ ᱦᱚᱲ ᱠᱚᱠᱚ ᱫᱮᱡᱚᱜ ᱠᱟᱱᱟ ᱛᱟᱨᱯᱚᱨ ᱚᱱᱰᱮ ᱦᱟᱹᱠᱩ ᱠᱚ ᱢᱮᱱᱟ ᱟᱥᱮ ᱯᱟᱥᱮ ᱵᱩᱨᱩ ᱢᱮᱱᱟᱜᱼᱟ ᱚᱱᱟ ᱵᱩᱨᱩ ᱦᱚᱸ ᱟᱹᱰᱤ ᱪᱚᱴ ᱪᱚᱴ ᱫᱮᱡᱚᱜ ᱯᱷᱮᱰᱚᱜ ᱢᱚᱸᱡᱜᱮ ᱟᱹᱭᱠᱟᱹᱜᱼᱟ ᱟᱨ ᱚᱱᱰᱮ ᱚᱱᱟ ᱵᱩᱨᱩᱨᱮ ᱟᱭᱢᱟ ᱦᱚᱲ ᱠᱚ ᱥᱮᱱ ᱵᱟᱲᱟᱣ ᱠᱟᱱᱟ ᱟᱨ ᱚᱱᱟ ᱯᱟᱥᱮ ᱯᱟᱥᱮᱛᱮ ᱦᱚᱲ ᱟᱹᱛᱩ ᱠᱚᱸᱦᱚ ᱢᱮᱱᱟᱜ ᱜᱮᱭᱟ ᱚᱱᱰᱮ ᱦᱚᱞᱮ ᱥᱮᱱ ᱵᱟᱲᱟᱣ ᱠᱟᱱᱟ ᱟᱨ ᱚᱱᱰᱮ ᱢᱚᱸᱡᱜᱮ ᱟᱹᱭᱠᱟᱹᱟ ᱚᱱᱟ ᱵᱩᱨᱩ ᱨᱮᱦᱚᱸ ᱫᱮᱡ ᱚᱱᱟ ᱰᱮᱢ ᱨᱮᱦᱚᱸ ᱢᱚᱸᱡᱜᱮ ᱟᱹᱭᱠᱟᱹᱜᱼᱟ ᱦᱚᱲ ᱠᱚᱠᱚ ᱪᱟᱞᱟᱜ ᱜᱮᱭᱟ ᱰᱮᱢ ᱥᱮᱱ ᱟᱨ ᱢᱟᱥᱟᱝᱡᱳᱲ ᱫᱟᱜ ᱨᱮᱦᱚᱸ ᱮ ᱰᱟᱵᱽᱨᱟᱹᱣ ᱵᱟᱲᱟ ᱠᱟᱱ ᱜᱮᱭᱟ ᱚᱱᱟ ᱢᱟᱥᱟᱝᱡᱳᱲ ᱢᱚᱸᱡᱜᱮ ᱟᱹᱭᱠᱟᱹᱜᱼᱟ ᱚᱱᱟ ᱠᱷᱟᱹᱛᱤᱨ ᱚᱱᱟ ᱫᱚ ᱠᱩᱥᱤᱭᱟᱜ ᱜᱮᱭᱟ